ᱦᱮᱞᱳ ᱟᱢᱠᱤ ᱯᱩᱨᱱᱤᱢᱟ ᱢᱟᱱᱰᱤ ᱨᱮᱱ ᱟᱡ ᱵᱟᱵᱟ ᱠᱟᱱᱟᱢ ᱚ ᱤᱧ ᱫᱚ ᱞᱚᱠᱠᱷᱤᱯᱩᱨ ᱦᱟᱭ ᱤᱥᱠᱩᱞ ᱨᱮᱱ ᱦᱮᱹᱰᱢᱟᱥᱴᱟᱨᱤᱧ ᱨᱚᱲᱮᱫ ᱠᱟᱱᱟ ᱟᱢ ᱨᱮᱱ ᱜᱤᱫᱽᱨᱟᱹ ᱯᱩᱨᱱᱤᱢᱟ ᱢᱟᱱᱰᱤ ᱟᱹᱰᱤ ᱡᱳᱨ ᱞᱟᱡ ᱦᱟᱹᱥᱩᱭᱮᱫᱮ ᱠᱟᱱᱟ ᱟᱢ ᱚᱲᱟᱜ ᱨᱮ ᱢᱮᱱᱟᱜ ᱢᱮᱠᱷᱟᱱ ᱠᱤᱪᱷᱩᱠᱠᱷᱚᱱ ᱢᱚᱫᱽᱫᱷᱮ ᱨᱮᱜᱮ ᱦᱤᱡᱩᱜ ᱨᱮᱱᱟᱜ ᱪᱮᱥᱴᱟᱭ ᱢᱮ ᱚ ᱦᱮᱸ ᱪᱮᱠᱟᱭᱮᱱᱟ ᱨᱟᱱ ᱵᱚᱞᱛᱮ ᱫᱚ ᱞᱳᱠᱟᱞ ᱨᱮᱱ ᱢᱤᱫᱴᱮᱱ ᱞᱳᱠᱟᱞ ᱰᱟᱠᱛᱟᱨ ᱞᱮ ᱟᱹᱜᱩᱣ ᱠᱟᱫᱮᱭᱟ ᱟᱫᱚ ᱩᱱᱤ ᱰᱟᱠᱛᱟᱨ ᱜᱮ ᱮᱢᱱᱤ ᱯᱨᱟᱛᱷᱚᱢᱤᱠ ᱪᱤᱠᱤᱛᱟᱥᱟᱭ ᱠᱚᱨᱟᱣ ᱠᱟᱫᱮᱭᱟ ᱟᱨ ᱴᱮᱵᱽᱞᱮᱹᱴ ᱠᱚᱦᱚᱸᱭ ᱮᱢᱟᱣ ᱠᱟᱣᱫᱮᱭᱟ ᱛᱚ ᱟᱢᱟᱜ ᱦᱤᱡᱩᱜ ᱛᱮ ᱢᱚᱴᱟᱢᱩᱴᱤ ᱛᱤᱱ ᱜᱷᱟᱹᱲᱤᱡ ᱥᱚᱢᱚᱭ ᱞᱟᱜᱟᱜᱼᱟ ᱡᱩᱫᱤ ᱟᱢ ᱩᱥᱟᱹᱨᱟ ᱧᱚᱜ ᱮᱢ ᱦᱮᱡ ᱠᱚᱜᱼᱟ ᱛᱟᱦᱚᱞᱮ ᱵᱟᱭ ᱜᱟᱱᱠᱚᱜᱼᱟ ᱵᱟᱭᱨᱮ ᱵᱚᱞᱛᱮ ᱢᱟᱞᱫᱟ ᱮᱢᱟᱱᱮᱢ ᱪᱟᱞᱟᱣ ᱠᱟᱱᱟ ᱞᱳᱠᱟᱞ ᱟᱢᱟᱜ ᱚᱲᱟᱜ ᱨᱮ ᱡᱟᱦᱟᱸᱭ ᱯᱷᱳᱱᱛᱮ ᱵᱟᱢ ᱠᱷᱚᱵᱚᱨ ᱫᱟᱲᱮᱣ ᱟᱠᱚᱣᱟ ᱯᱷᱳᱱ ᱫᱚ ᱟᱢ ᱴᱷᱮᱱ ᱜᱮ ᱢᱮᱱᱟᱜᱼᱟ

ᱚ ᱢᱟᱱᱮ ᱟᱹᱰᱤ ᱩᱱᱤ ᱦᱚᱸ ᱟᱹᱰᱤ ᱡᱳᱨ ᱞᱟᱡ ᱦᱟᱹᱥᱩᱭᱮᱫᱮᱭᱟ ᱛᱚ ᱟᱫᱚ ᱦᱮᱸ ᱥᱤᱨᱤᱭᱟᱥ ᱵᱚᱞᱛᱮ ᱫᱚ ᱟᱹᱰᱤ ᱥᱤᱨᱤᱭᱟᱥ ᱫᱚ ᱵᱟᱝ ᱮᱱᱦᱚᱸ ᱢᱟᱱᱮ ᱜᱟᱨᱡᱮᱱ ᱜᱟᱨᱡᱮᱱᱮ ᱠᱷᱚᱡᱚᱜ ᱠᱟᱱᱟᱭ ᱤᱧ ᱵᱟᱵᱟ ᱯᱷᱳᱱᱟᱭᱪᱯᱮ ᱤᱧ ᱵᱟᱵᱟ ᱯᱷᱳᱱᱟᱭ ᱯᱮ ᱱᱚᱝᱠᱟᱭ ᱢᱮᱱᱮᱫ ᱠᱟᱱᱟ ᱛᱚ ᱵᱟᱨ ᱵᱟᱨ ᱟᱫᱚ ᱚᱱᱟ ᱠᱟᱨᱚᱱ ᱛᱮ ᱩᱥᱟᱹᱨᱟ ᱧᱚᱜ ᱜᱟᱨᱡᱮᱱ ᱯᱮ ᱦᱮᱡ ᱞᱮᱱᱠᱷᱟᱱ ᱛᱟᱦᱚᱞᱮ ᱮᱴᱟᱜ ᱢᱮᱰᱤᱠᱮᱞ ᱨᱮᱦᱚᱸ ᱯᱮ ᱤᱫᱤ ᱫᱟᱲᱮᱭᱟᱭ ᱢᱟᱱᱮ ᱱᱚᱜᱼᱚ ᱱᱚᱝᱠᱟᱱᱟᱜ ᱞᱮ ᱢᱚᱱᱮᱭᱮᱫ ᱠᱟᱱᱟ ᱚ ᱴᱷᱤᱠ ᱜᱮᱭᱟ ᱛᱟᱦᱚᱞᱮ ᱢᱟ ᱟᱢ ᱦᱳᱭ ᱦᱤᱡᱩᱜ ᱢᱮ ᱟᱨᱵᱟᱝᱠᱷᱟᱱ ᱚᱲᱟᱜ ᱨᱮ ᱡᱟᱦᱟᱸᱭ ᱯᱷᱳᱱ ᱠᱟᱛᱮᱫ ᱢᱮᱛᱟᱣᱟᱠᱚ ᱢᱮ ᱴᱷᱤᱠ ᱜᱮᱭᱟ